ᱡᱷᱚᱛᱚ ᱠᱷᱚᱱ ᱥᱟᱫᱷᱟᱨᱚᱱ ᱥᱟᱜᱟᱲᱚᱢ ᱵᱮᱵᱚᱦᱟᱨ ᱫᱚ ᱦᱳᱭᱳᱜ ᱠᱟᱱᱟ ᱵᱟᱥ ᱥᱟᱶᱛᱮ ᱥᱟᱭᱠᱮᱞ ᱵᱟᱥ ᱫᱚ ᱥᱚᱨᱠᱟᱨᱤ ᱦᱚᱸ ᱢᱮᱱᱟᱜ ᱟᱠᱟᱫᱟ ᱵᱮ ᱥᱚᱨᱠᱟᱨᱤ ᱦᱚᱸ ᱥᱟᱭᱠᱮᱞ ᱫᱚ ᱟᱯᱱᱟᱨᱟᱜ ᱱᱤᱡᱮᱨᱟᱜ ᱜᱮ